ᱫᱟᱨᱮ ᱱᱟᱹᱲᱤ ᱰᱷᱮᱨ ᱨᱮᱱᱟᱜ ᱫᱚ ᱵᱟᱨᱭᱟ ᱯᱮᱭᱟ ᱩᱯᱟᱭ ᱢᱮᱱᱟᱜᱼᱟ ᱥᱮ ᱟᱭᱢᱟ ᱨᱚᱠᱚᱢ ᱩᱯᱟᱭ ᱢᱮᱱᱟᱜᱼᱟ ᱤᱧᱟᱜ ᱡᱟᱦᱟᱸᱴᱮᱡ ᱡᱩᱠᱛᱤ ᱫᱚ ᱵᱟᱹᱧ ᱞᱟᱹᱭᱟ ᱡᱟᱹᱥᱛᱤ ᱡᱟᱹᱥᱛᱤ ᱟᱵᱚᱣᱟᱜ ᱡᱟᱭᱜᱟ ᱠᱚᱨᱮ ᱟᱵᱚᱣᱟᱜ ᱡᱟᱦᱟᱸ ᱠᱚᱨᱮ ᱛᱟᱦᱮᱸᱱ ᱰᱤᱸᱰᱟᱹ ᱠᱚᱨᱮ ᱫᱟᱨᱮ ᱱᱟᱹᱲᱤ ᱵᱚᱱ ᱞᱟᱜᱟᱣ ᱢᱟ ᱟᱨ ᱟᱵᱚ ᱫᱚ ᱟᱛᱳ ᱫᱤᱥᱚᱢ ᱠᱚᱨᱮ ᱵᱚᱱ ᱵᱟᱥᱚᱜᱼᱟ ᱪᱮᱥᱴᱟᱭᱟᱵᱚᱱ ᱡᱟᱛᱮ ᱫᱟᱨᱮ ᱱᱟᱹᱲᱤ ᱠᱚ ᱰᱷᱮᱨ ᱵᱟᱵᱚᱱ ᱢᱟᱜᱽ ᱚᱱᱟᱜᱮ ᱚᱱᱟᱵᱚᱱ ᱠᱚᱢ ᱞᱮᱠᱷᱟᱡ ᱜᱮ ᱟᱨ ᱫᱟᱨᱮ ᱱᱟᱹᱲᱤ ᱵᱚᱱ ᱞᱟᱜᱟᱣ ᱞᱮᱠᱷᱟᱡ ᱜᱮ ᱟᱵᱚᱣᱟᱜ ᱥᱟᱵᱷᱟᱵᱤᱠ ᱡᱤᱵᱚᱱ ᱡᱟᱯᱚᱱ ᱵᱷᱟᱜᱮᱜᱼᱟ